ᱞᱟᱦᱟ ᱥᱮᱨᱢᱟ ᱠᱷᱚᱱᱟᱜ ᱫᱚ ᱱᱤᱭᱟᱹ ᱥᱮᱨᱢᱟ ᱨᱮᱫᱚ ᱴᱟᱠᱟ ᱯᱚᱭᱥᱟ ᱡᱟᱥᱛᱤᱣᱟᱠᱟᱱᱟ ᱪᱮᱫᱟᱜ ᱥᱮ ᱡᱟᱦᱟᱭ ᱠᱚ ᱪᱟᱠᱨᱤ ᱵᱟᱠᱨᱤᱭᱮᱫᱟ ᱩᱱᱠᱩᱣᱟᱜ ᱴᱟᱠᱟ ᱯᱚᱭᱥᱟ ᱦᱚᱸ ᱰᱷᱮᱨᱳᱜ ᱠᱟᱱᱟ ᱟᱨ ᱡᱟᱦᱟᱸᱭ ᱠᱚ ᱠᱚ ᱵᱟᱡᱟᱨ ᱠᱟᱢᱤᱭᱟ ᱩᱝᱠᱩ ᱠᱚᱣᱟᱜ ᱴᱟᱠᱟ ᱯᱚᱭᱥᱟ ᱦᱚᱸ ᱡᱟᱥᱛᱤᱜ ᱠᱟᱱᱟ ᱛᱚ ᱚᱱᱟ ᱠᱷᱚᱱ ᱜᱮ ᱵᱩᱡᱷᱟᱹᱜ ᱠᱟᱱᱟ ᱡᱮ ᱱᱤᱭᱟᱹ ᱥᱮᱨᱢᱟ ᱨᱮᱫᱚ ᱴᱟᱠᱟ ᱯᱚᱭᱥᱟ ᱫᱚ ᱟᱹᱰᱤᱜᱟᱱ ᱜᱮ ᱡᱟᱹᱥᱛᱤ ᱦᱮᱱᱟᱜᱼᱟ